ᱤᱧᱫᱚ ᱡᱟᱹᱥᱛᱤ ᱫᱚ ᱵᱟᱦᱟ ᱢᱚᱫᱫᱷᱮ ᱨᱮᱫᱚ ᱛᱳᱢᱟᱨ ᱳᱭ ᱜᱳᱞᱟᱯ ᱵᱟᱦᱟ ᱠᱩᱥᱵᱤ ᱵᱟᱦᱟ ᱡᱚᱵᱟ ᱯᱷᱩᱞ ᱟᱨᱦᱚᱸ ᱢᱟᱱᱮ ᱟᱨᱦᱚᱸ ᱟᱭᱢᱟ ᱛᱮᱭᱟᱜ ᱵᱟᱦᱟ ᱜᱤᱧ ᱠᱩᱥᱤᱭᱟᱜᱼᱟ ᱛᱳ ᱚᱱᱟᱛᱮ ᱚᱱᱟ ᱠᱚ ᱵᱟᱹᱜᱤ ᱡᱟᱹᱥᱛᱤᱧ ᱨᱚᱦᱚᱭ ᱵᱟᱲᱟᱭᱟ ᱟᱨ ᱫᱟᱨᱮ ᱠᱚᱦᱚᱸ ᱩᱞ ᱫᱟᱨᱮ ᱛᱟᱨᱯᱚᱨ ᱛᱳᱢᱟᱨ ᱦᱩᱭᱩᱜ ᱠᱟᱱᱟ ᱞᱤᱪᱩ ᱫᱟᱨᱮ ᱟᱨ ᱚᱱᱟ ᱠᱚᱜᱮ ᱡᱟᱹᱥᱛᱤᱧ ᱠᱩᱥᱤᱭᱟᱜᱼᱟ ᱫᱟᱨᱮ ᱫᱚ ᱟᱨ ᱚᱱᱟ ᱠᱚᱫᱚ ᱟᱯᱮᱥᱟᱢ ᱠᱚ ᱟᱨ ᱩᱞ ᱠᱚ ᱚᱱᱟ ᱠᱚᱜᱤᱧ ᱠᱩᱥᱤᱭᱟᱜᱼᱟ ᱟᱨ ᱵᱟᱦᱟ ᱠᱚᱦᱚᱸ ᱢᱟᱱᱮ ᱜᱳᱞᱟᱯ ᱠᱩᱥᱵᱤ ᱡᱚᱵᱟ ᱵᱟᱦᱟ ᱛᱟᱨᱯᱚᱨ ᱦᱩᱭᱩᱜ ᱠᱟᱱᱟ ᱢᱩᱨᱩᱫ ᱵᱟᱦᱟ ᱢᱟᱱᱮ ᱚᱱᱟ ᱠᱚᱧ ᱠᱩᱥᱤᱭᱟᱜᱼᱟ ᱢᱟᱱᱮ ᱚᱱᱟ ᱠᱚᱫᱚ ᱨᱚᱦᱚᱭᱟᱹᱧ ᱪᱮᱫᱟᱜ ᱱᱤᱭᱟᱹ ᱠᱷᱟᱹᱛᱤᱨ ᱪᱮᱫᱟᱜ ᱥᱩᱨ ᱨᱮ ᱞᱟᱜᱟᱣ ᱠᱟᱛᱮᱫ ᱦᱚᱸ ᱟᱹᱰᱤ ᱢᱚᱡᱽ ᱤᱧ ᱧᱮᱞᱟ ᱟᱹᱰᱤ ᱢᱚᱡᱽ ᱤᱧ ᱟᱹᱭᱠᱟᱹᱣᱟ ᱵᱚᱦᱚᱜ ᱨᱮ ᱞᱟᱜᱟᱣ ᱠᱟᱛᱮᱫ ᱟᱫᱚ ᱚᱱᱟ ᱠᱚᱜᱮ ᱡᱟᱹᱥᱛᱤᱧ ᱠᱩᱥᱤᱭᱟᱜ ᱟᱹᱧ ᱟᱨ ᱡᱚᱢ ᱢᱚᱫᱫᱷᱮ ᱨᱮᱫᱚ ᱩᱞ ᱡᱚ ᱠᱚᱜᱮ ᱡᱟᱹᱥᱛᱤᱧ ᱠᱩᱥᱤᱭᱟᱜᱼᱟ ᱞᱤᱪᱩ ᱠᱚ ᱛᱟᱨᱯᱚᱨ ᱛᱳᱢᱟᱨ ᱳᱭ ᱟᱯᱮᱥᱟᱢ ᱠᱚ ᱟᱵᱟᱨ ᱟᱨᱦᱚᱸ ᱢᱮᱱᱟᱜᱼᱟ ᱟᱭᱢᱟ ᱠᱤᱪᱷᱩ ᱚᱱᱟ ᱠᱚᱜᱮ ᱡᱟᱹᱥᱛᱤᱧ ᱠᱩᱥᱤ ᱵᱟᱲᱟᱣᱟᱜ ᱟᱹᱧ ᱚᱱᱟ ᱫᱚ ᱚᱱᱟ ᱠᱚ ᱡᱟᱹᱥᱛᱤᱧ ᱨᱚᱦᱚᱭ ᱵᱟᱲᱟᱭᱟᱹᱧ ᱚᱱᱟ ᱠᱚ ᱡᱟᱹᱥᱛᱤᱧ ᱨᱚᱦᱚᱭ ᱵᱟᱲᱟᱭᱟᱹᱧ